ᱤᱧᱫᱚ ᱵᱟᱜᱽᱣᱟᱱ ᱞᱟᱹᱜᱤᱫ ᱫᱟᱨᱮ ᱫᱚ ᱵᱤᱡᱽ ᱫᱚᱠᱟᱱ ᱠᱷᱚᱱᱤᱧ ᱟᱹᱜᱩᱭᱟ ᱟᱨ ᱚᱱᱟ ᱯᱷᱮᱰᱟᱛ ᱨᱚᱦᱚᱭ ᱞᱟᱹᱜᱤᱫ ᱫᱚ ᱰᱚᱵᱷᱟᱜ ᱤᱧ ᱞᱟᱭᱟ ᱤᱱᱟᱹ ᱯᱚᱨᱮ ᱠᱷᱚᱛᱤᱧ ᱮᱢᱟ ᱠᱷᱚᱛ ᱮᱢ ᱠᱟᱛᱮ ᱡᱟᱝ ᱤᱧ ᱮᱢᱟ ᱡᱟᱝ ᱮᱢ ᱠᱟᱛᱮᱫ ᱚᱸᱰᱮ ᱫᱟᱜ ᱤᱧ ᱫᱩᱞᱟᱜᱼᱟ ᱟᱨ ᱠᱤᱪᱷᱩ ᱚᱢᱚᱱ ᱠᱟᱛᱮᱫ ᱠᱤᱪᱷᱫᱤᱱ ᱯᱚᱨᱮ ᱠᱷᱚᱱ ᱫᱚᱧ ᱠᱩᱥᱤᱭᱟᱹᱣᱟᱜᱼᱟ ᱠᱩᱥᱤᱭᱟᱹᱣ ᱠᱟᱛᱮᱫ ᱚᱱᱟᱫᱚ ᱫᱤᱱ ᱦᱤᱞᱳᱜ ᱫᱟᱜ ᱤᱧ ᱫᱩᱞᱟᱜᱼᱟ ᱟᱨᱤᱧ ᱡᱚᱛᱚᱱ ᱦᱟᱨᱟᱭᱟ